ᱦᱚᱞᱟᱧ ᱪᱟᱞᱟᱣ ᱞᱮᱱᱟ ᱪᱮᱭᱟᱨ ᱠᱤᱨᱤᱧ ᱠᱤᱨᱤᱧ ᱠᱤᱫᱟᱹᱧ ᱢᱤᱫ ᱡᱚᱲᱟ ᱢᱟᱱᱮ ᱵᱟᱨᱭᱟ ᱛᱚ ᱠᱤᱨᱤᱧ ᱠᱟᱛᱮ ᱵᱷᱟᱞᱚ ᱫᱤᱱ ᱜᱮ ᱪᱟᱞᱟᱣ ᱱᱟ ᱢᱟᱱᱮ ᱟᱹᱰᱤ ᱫᱤᱱ ᱧᱚᱜ ᱜᱮ ᱵᱟᱨᱼᱯᱮ ᱫᱤᱱ ᱵᱟᱫᱽ ᱛᱚ ᱤᱧ ᱜᱮᱧ ᱫᱩᱲᱩᱵ ᱱᱟ ᱚᱱᱟᱨᱮ ᱫᱩᱲᱩᱵ ᱠᱟᱛᱮ ᱚᱱᱟ ᱪᱮᱭᱟᱨᱤᱧ ᱧᱮᱞ ᱠᱮᱫᱟ ᱡᱮ ᱚᱱᱟ ᱡᱟᱸᱜᱟ ᱫᱚ ᱢᱤᱫᱴᱮᱡ ᱫᱚ ᱞᱟᱴᱷᱟ ᱛᱟᱦᱮᱠᱟᱱ ᱵᱟᱝᱫᱚ ᱪᱮᱫ ᱛᱟᱦᱮᱠᱟᱱ ᱫᱩᱲᱩᱵᱱᱟᱹᱧ ᱫᱩᱲᱩᱵ ᱥᱟᱶᱛᱮ ᱨᱟᱹᱯᱩᱫ ᱪᱮᱫᱞᱮᱠᱟᱱ ᱪᱮᱭᱟᱨ ᱠᱟᱱᱟ ᱭᱟ ᱤᱧ ᱵᱟᱵᱟ ᱫᱚ ᱧᱮᱞ ᱠᱟᱛᱮ ᱮᱭ ᱠᱤᱨᱤᱧ ᱞᱮᱫᱟ ᱥᱮ ᱵᱟᱝ ᱯᱨᱚᱛᱷᱚᱢ ᱫᱚ ᱤᱧ ᱵᱟᱵᱟᱭ ᱠᱤᱨᱤᱧ ᱞᱮᱫᱟ ᱮᱱᱛᱮᱫ ᱛᱟᱨᱯᱚᱨᱮ ᱫᱚ ᱤᱧᱤᱧ ᱪᱟᱞᱟᱣᱮᱱᱟ ᱤᱧ ᱪᱟᱞᱟᱣᱱᱟ ᱟᱜᱩ ᱠᱮᱫᱟ ᱟᱨ ᱢᱤᱫ ᱡᱚᱲᱟ ᱧᱮᱞᱫᱟᱹᱧ ᱢᱟᱱᱮ ᱴᱮᱸᱰᱟᱨᱟᱜ ᱜᱮ ᱨᱟᱹᱯᱩᱫ ᱱᱟ ᱩᱱᱟᱹᱜ ᱰᱷᱤᱞᱼᱰᱷᱤᱞ ᱪᱮᱭᱟᱨ ᱫᱚ ᱦᱟᱭᱨᱮ ᱵᱟᱯ ᱩᱱᱟᱹᱜ ᱵᱟᱹᱲᱤᱡ ᱫᱚ ᱪᱮᱫᱞᱮᱠᱟᱛᱮᱠᱚ ᱵᱮᱵᱥᱟᱭᱫᱟ ᱱᱩᱠᱩ ᱫᱚ ᱪᱮᱭᱟᱨ ᱫᱚ ᱱᱩᱱᱟᱹᱜ ᱵᱟᱹᱲᱤᱡ ᱵᱟᱹᱲᱤᱡ ᱪᱮᱭᱟᱨ ᱠᱚ ᱟᱹᱠᱷᱨᱤᱧᱮᱫᱟ ᱱᱚᱝᱠᱟ ᱟᱹᱠᱷᱨᱤᱧ ᱞᱮᱠᱷᱟᱡ ᱛᱚ ᱴᱷᱚᱠᱟᱣᱟ ᱵᱟᱝ ᱵᱟᱛᱨᱟᱣᱟ ᱧᱮᱞ ᱡᱚᱝ ᱠᱟᱛᱮ ᱠᱤᱨᱤᱧ ᱦᱩᱭᱩᱜᱼᱟ ᱫᱩᱲᱩᱵ ᱟᱹᱭᱠᱟᱹᱣ ᱠᱟᱛᱮ ᱠᱤᱨᱤᱧ ᱦᱩᱭᱩᱜᱼᱟ ᱚᱠᱟ ᱫᱚ ᱡᱟᱸᱜᱟᱛᱮ ᱨᱟᱹᱯᱩᱫᱚᱜ ᱠᱟᱱᱟ ᱚᱠᱟ ᱫᱚ ᱡᱟᱯᱟᱜᱼᱟᱜ ᱨᱟᱹᱯᱩᱫᱚᱜ ᱠᱟᱱᱟ ᱱᱚᱝᱠᱟ ᱫᱚ ᱵᱟᱝ ᱦᱩᱭᱩᱜ ᱠᱟᱱᱟ ᱵᱮᱜᱚᱨ ᱧᱮᱞ ᱛᱮᱫᱚ ᱚᱱᱮ ᱫᱩᱲᱩᱵ ᱠᱟᱛᱮ ᱫᱩᱲᱩᱵᱚᱜ ᱦᱩᱭᱩᱜᱼᱟ ᱴᱮᱸᱰᱟᱨᱚᱜ ᱦᱩᱭᱩᱜᱼᱟ ᱪᱮᱫᱞᱮᱠᱟ ᱚᱠᱟᱴᱟᱜ ᱨᱟᱹᱯᱩᱫᱚᱜ ᱠᱟᱱᱟ ᱥᱮ ᱵᱟᱝ ᱵᱟᱠᱷᱟᱱ ᱢᱟ ᱡᱚᱛᱚ ᱜᱮ ᱨᱟᱹᱯᱩᱫ ᱡᱟᱸᱜᱟ ᱦᱚᱸ ᱨᱟᱹᱯᱩᱫᱚᱜ ᱠᱟᱱᱟ ᱡᱟᱯᱟᱜᱼᱟᱜ ᱦᱚᱸ ᱨᱟᱹᱯᱩᱫᱚᱜ ᱠᱟᱱᱟ ᱢᱟᱱᱮ ᱡᱚᱛᱚ ᱛᱮᱜᱮ ᱵᱟᱹᱲᱤᱡ ᱚᱱᱟᱛᱤᱧ ᱢᱮᱱᱮᱫᱟ ᱧᱮᱞ ᱠᱟᱛᱮ ᱠᱤᱨᱤᱧ ᱯᱮ ᱢᱟ ᱛᱚᱵᱮ ᱡᱚᱦᱟᱨ